ᱡᱟᱦᱟᱸ ᱛᱤᱱᱟᱹᱜ ᱥᱟᱺᱜᱤᱧ ᱨᱮ ᱛᱟᱦᱮᱸ ᱠᱟᱛᱮᱫ ᱨᱮᱦᱚᱸ ᱟᱹᱛᱩ ᱴᱚᱞᱟᱨᱮ ᱛᱟᱦᱮᱸ ᱠᱟᱛᱮᱫ ᱫᱚ ᱟᱹᱰᱤᱜᱮ ᱡᱩᱛ ᱵᱩᱡᱷᱟᱹᱜᱼᱟ ᱟᱹᱰᱤᱜᱮ ᱨᱟᱹᱥᱠᱟᱹ ᱵᱩᱡᱷᱟᱹᱜᱼᱟ ᱟᱹᱰᱤᱜᱮ ᱢᱚᱱᱮ ᱢᱚᱱᱮ ᱦᱩᱞᱟᱹᱥ ᱜᱮ ᱵᱩᱡᱷᱟᱹᱜᱼᱟ ᱟᱹᱰᱤ ᱡᱮᱢᱚᱱ ᱥᱤᱸᱜᱟᱹᱲ ᱵᱮᱲᱟ ᱟᱹᱛᱩ ᱴᱚᱴᱷᱟ ᱨᱮᱱ ᱠᱚᱲᱟᱠᱚ ᱥᱮ ᱠᱩᱲᱤᱠᱚ ᱥᱮ ᱜᱤᱫᱽᱨᱟᱹ ᱠᱚ ᱠᱷᱮᱹᱞ ᱢᱟᱭᱫᱟᱱ ᱛᱟᱞᱟ ᱥᱮᱫ ᱠᱷᱮᱹᱞ ᱠᱚ ᱪᱟᱞᱟᱜᱼᱟ ᱡᱟᱦᱟᱱᱟᱜ ᱜᱮ ᱦᱟᱱᱟ ᱱᱚᱣᱟ ᱜᱮᱹᱢ ᱠᱚᱠᱚ ᱠᱷᱮᱹᱞᱟ ᱮᱱᱠᱷᱟᱱ ᱢᱤᱫᱴᱮᱱ ᱧᱟᱯᱟᱢ ᱟᱨ ᱥᱟᱶᱛᱮ ᱠᱷᱮᱹᱞ ᱞᱮᱠᱷᱟᱱ ᱢᱚᱱᱮ ᱟᱹᱰᱤ ᱨᱟᱹᱥᱠᱟᱹ ᱜᱮ ᱵᱩᱡᱷᱟᱹᱜᱼᱟ ᱡᱮ ᱦᱟᱱᱟ ᱟᱹᱛᱩ ᱨᱮᱱ ᱠᱚ ᱦᱤᱡᱩᱜ ᱠᱷᱟᱱ ᱱᱚᱣᱟ ᱟᱹᱛᱩ ᱨᱮᱱ ᱠᱷᱟᱱ ᱢᱤᱫ ᱫᱷᱟᱣ ᱛᱮ ᱡᱚᱛᱚ ᱧᱟᱯᱟᱢ ᱢᱤᱫ ᱠᱟᱛᱮᱫ ᱠᱷᱮ ᱞ ᱞᱮᱠᱷᱟᱱ ᱟᱹᱰᱤᱜᱮ ᱨᱟᱹᱥᱠᱟᱹ ᱵᱩᱡᱷᱟᱹᱜᱼᱟ ᱚᱱᱟ ᱨᱟᱹᱥᱠᱟᱹ ᱛᱟᱞᱟ ᱛᱮᱜᱮ ᱨᱟᱹᱥᱠᱟᱹ ᱵᱩᱡᱷᱟᱹᱣ ᱞᱮᱱᱠᱷᱟᱱ ᱜᱮ ᱢᱚᱱᱮ ᱫᱚ ᱟᱹᱰᱤ ᱨᱟᱹᱥᱠᱟᱹ ᱜᱮ ᱦᱟᱹᱨᱭᱟᱹᱲ ᱜᱮ ᱵᱩᱡᱷᱟᱹᱜᱼᱟ ᱚᱱᱟ ᱦᱤᱥᱟᱹᱵᱽ ᱛᱮ ᱢᱟᱱᱚᱥᱤᱠ ᱪᱟᱯ ᱡᱟᱦᱟᱸ ᱛᱤᱱᱟᱹᱜ ᱛᱟᱦᱮᱱᱟ ᱢᱟᱱᱮ ᱡᱟᱦᱟᱸᱭ ᱴᱮᱱᱥᱚᱱ ᱨᱮ ᱛᱟᱦᱮᱱᱟᱭ ᱰᱤᱯᱨᱮᱥᱚᱱ ᱨᱮ ᱛᱟᱦᱮᱱᱟᱭ ᱩᱱᱤ ᱦᱚᱸ ᱠᱟᱹᱡ ᱢᱚᱱᱮ ᱛᱟᱭ ᱫᱚ ᱦᱩᱞᱟᱹᱥᱚᱜᱼᱟ ᱢᱚᱱᱮ ᱨᱮ ᱨᱟᱹᱥᱠᱟᱹ ᱦᱤᱡᱩᱜᱼᱟ ᱠᱩᱥᱤ ᱦᱤᱡᱩᱜᱼᱟ ᱮᱱᱠᱷᱟᱱ ᱜᱮ ᱚᱱᱟ ᱡᱟᱦᱟᱸ ᱟᱡᱟᱜ ᱴᱮᱱᱥᱚᱱ ᱛᱟᱦᱮᱱᱟ ᱚᱱᱟᱫᱚ ᱵᱟᱹᱭᱼᱵᱟᱹᱭᱛᱮ ᱦᱤᱲᱤᱧ ᱫᱟᱲᱮᱭᱟᱜ ᱟᱭ ᱩᱱᱟᱹᱜ ᱴᱮᱱᱥᱚᱱ ᱨᱮ ᱵᱟᱭ ᱛᱟᱦᱮᱸ ᱫᱟᱲᱮᱭᱟᱜᱼᱟ ᱟᱨ ᱟᱹᱰᱤ ᱠᱤᱪᱷᱩ ᱚᱱᱠᱟ ᱜᱮᱹᱢ ᱛᱟᱞᱟ ᱛᱮᱦᱚᱸ ᱢᱮᱱᱟᱜ ᱜᱮᱭᱟ ᱥᱮ ᱡᱟᱦᱟᱸ ᱦᱟᱸᱰᱮ ᱱᱟᱰᱮ ᱠᱷᱮᱹᱞ ᱦᱚᱸ ᱟᱨ ᱟᱹᱰᱤ ᱠᱤᱪᱷᱩ ᱚᱱᱠᱟ ᱡᱤᱱᱤᱥ ᱢᱮᱱᱟᱜ ᱜᱮᱭᱟ ᱡᱮ ᱚᱱᱟ ᱛᱟᱞᱟ ᱛᱮᱦᱚᱸ ᱨᱟᱹᱥᱠᱟᱹ ᱢᱚᱱᱮ ᱦᱩᱞᱟᱹᱥ ᱜᱟᱱᱚᱜ ᱜᱮᱭᱟ